ᱵᱟᱨ ᱚᱠᱴᱚᱵᱚᱨ ᱢᱤᱫ ᱜᱮᱥᱟᱭ ᱤᱨᱟᱹᱞ ᱥᱟᱭ ᱢᱚᱬᱮ ᱜᱮᱞ ᱯᱩᱱ ᱯᱮᱜᱮᱞ ᱮᱯᱨᱤᱞ ᱢᱤᱫ ᱜᱮᱥᱟᱭ ᱤᱨᱟᱹᱞ ᱥᱟᱭ ᱟᱨᱮ ᱜᱮᱞ ᱮᱭᱟᱭ ᱢᱚᱬᱮ ᱢᱮ ᱢᱤᱫ ᱜᱮᱥᱟᱭ ᱟᱨᱮ ᱥᱟᱭ ᱢᱚᱬᱮ ᱵᱟᱨ ᱯᱷᱮᱵᱽᱨᱩᱭᱟᱨᱤ ᱢᱤᱫ ᱜᱮᱥᱟᱭ ᱟᱨᱮ ᱥᱟᱭ ᱵᱟᱨ ᱜᱮᱞ ᱟᱨᱮ ᱵᱟᱨᱜᱮᱞ ᱵᱟᱨ ᱰᱤᱥᱮᱢᱵᱚᱨ ᱵᱟᱨ ᱜᱮᱥᱟᱭ ᱯᱮ